ᱦᱮᱸ ᱟᱹᱞᱤᱧ ᱪᱮᱛᱚᱱᱟ ᱤᱥᱠᱩᱞ ᱠᱷᱚᱱᱞᱤᱧ ᱞᱟᱹᱭᱮᱫ ᱛᱟᱦᱮᱱᱟ ᱢᱟᱪᱮᱫ ᱜᱚᱝᱠᱮ ᱟᱹᱵᱤᱱᱨᱮᱱ ᱜᱤᱫᱽᱨᱟᱹ ᱡᱚᱦᱟᱨᱜᱮ ᱟᱹᱵᱤᱱ ᱥᱩᱵᱷᱳᱡᱤᱛ ᱟᱡ ᱟᱹᱭᱩ ᱠᱟᱱᱟᱵᱤᱱ ᱛᱚ ᱚ ᱟᱪᱪᱷᱟ ᱟᱪᱪᱷᱟ ᱥᱩᱵᱷᱳᱡᱤᱛ ᱛᱮᱦᱮᱧ ᱠᱞᱟᱥ ᱨᱮ ᱠᱟᱹᱡᱼᱮ ᱚᱥᱩᱥᱛᱷᱚᱣᱟᱠᱟᱱᱟ ᱛᱚᱵᱮ ᱪᱤᱱᱛᱟᱹ ᱨᱮᱱᱟᱜ ᱫᱚ ᱪᱮᱫ ᱦᱚᱸ ᱵᱟᱝ ᱦᱚᱭᱛᱳ ᱢᱤᱰ ᱰᱮᱹ ᱢᱤᱞ ᱡᱚᱢ ᱯᱚᱨᱮ ᱜᱮ ᱠᱟᱹᱡ ᱪᱩᱞᱩᱝ ᱚᱥᱩᱥᱛᱷᱚᱣᱟᱠᱟᱱᱟᱭ ᱛᱚ ᱚᱱᱟ ᱠᱷᱚᱵᱚᱨᱜᱮ ᱟᱹᱵᱤᱱ ᱠᱟᱹᱡ ᱵᱟᱲᱟᱭ ᱦᱚᱪᱚᱭᱮᱫ ᱵᱮᱱᱟ ᱜᱟᱨᱡᱮᱱ ᱦᱤᱥᱟᱹᱵᱽ ᱛᱮ ᱦᱮᱸ ᱱᱤᱭᱟᱹ ᱜᱷᱟ ᱲᱤᱡ ᱫᱚ ᱠᱟᱹᱡ ᱮᱭ ᱵᱮᱥ ᱧᱚᱜ ᱜᱮᱭᱟ ᱢᱟᱱᱮ ᱫᱟᱠᱟ ᱡᱚᱢ ᱯᱚᱨᱮᱜᱮ ᱠᱟᱹᱡᱼᱮ ᱫᱚᱭᱚᱜ ᱠᱮᱫᱟ ᱟᱫᱚ ᱦᱚᱭᱛᱳ ᱜᱮᱥ ᱚᱢᱵᱚᱞ ᱦᱩᱭ ᱠᱟᱱ ᱛᱟᱭᱟ ᱡᱟᱨ ᱡᱚᱱᱱᱚ ᱦᱚᱭᱛᱳ ᱠᱟᱹᱡ ᱥᱟᱢᱚᱭᱤᱠ ᱵᱷᱟᱵᱮ ᱚᱥᱩᱥᱛᱷᱚᱣᱟᱠᱟᱱᱟᱭ ᱡᱟᱭᱦᱳᱠ ᱚᱣᱟᱨᱮᱥ ᱠᱚ ᱛᱟᱦᱮᱸᱠᱟᱱᱟ ᱚᱱᱟ ᱠᱚᱫᱚ ᱮᱢ ᱦᱩᱭᱟᱠᱟᱱᱟ ᱱᱤᱛᱚᱜ ᱮᱭ ᱜᱤᱛᱤᱡ ᱡᱤᱨᱟᱹᱜ ᱠᱟᱱᱟᱭ ᱟᱯᱟᱛᱚᱛᱚ ᱱᱤᱛᱚᱜ ᱫᱚ ᱴᱷᱤᱠᱜᱮᱭᱟᱭ ᱪᱤᱱᱛᱟᱹ ᱨᱮᱱᱟᱜ ᱫᱚ ᱥᱮ ᱨᱚᱠᱚᱢ ᱫᱚ ᱪᱮᱫ ᱦᱚᱸ ᱵᱟᱝ ᱛᱚᱵᱮ ᱠᱞᱟᱥ ᱢᱩᱪᱟᱹᱫ ᱫᱷᱟᱹᱨᱤᱡ ᱫᱚ ᱵᱟᱝ ᱫᱚᱦᱚᱜᱮ ᱵᱷᱟᱜᱮᱭᱟ ᱠᱟᱹᱡ ᱜᱚᱨᱚᱢ ᱵᱮᱥᱤᱜᱮ ᱵᱩᱡᱷᱟᱹᱜ ᱠᱟᱱᱟ ᱠᱞᱟᱥ ᱨᱩᱢ ᱠᱚᱨᱮ

ᱦᱮᱸ ᱰᱟᱠᱛᱟᱨ ᱵᱚᱞᱛᱮ ᱫᱚ ᱱᱚᱸᱰᱮ ᱥᱩᱨ ᱨᱮᱜᱮ ᱢᱤᱫᱴᱟᱝ ᱪᱮᱢᱵᱟᱨ ᱨᱮ ᱡᱟᱦᱟᱸᱭ ᱰᱟᱠᱛᱟᱨᱮᱭ ᱫᱩᱲᱩᱵᱼᱟ ᱩᱱᱤ ᱦᱚᱦᱚᱣᱟᱫᱮ ᱛᱟᱦᱮᱸᱫᱼᱟ ᱩᱱᱤᱜᱮᱭ ᱦᱮᱡ ᱞᱮᱱᱟ ᱟᱫᱚ ᱦᱮᱡ ᱠᱟᱛᱮ ᱚᱱᱟ ᱜᱷᱚᱴᱚᱱᱟ ᱠᱚ ᱢᱮᱛᱟᱫᱮᱭᱟ ᱟᱨᱠᱤ ᱟᱫᱚ ᱥᱮᱭ ᱦᱤᱥᱟᱹᱵᱽ ᱛᱮᱫᱚ ᱩᱱᱤ ᱯᱮᱥᱟᱨ ᱠᱚᱭ ᱧᱮᱞ ᱠᱮᱫ ᱛᱟᱭᱟ ᱟᱨ ᱯᱮᱥᱟᱨ ᱠᱚᱭ ᱧᱮᱞ ᱠᱮᱫ ᱛᱟᱭᱟ ᱟᱨ ᱢᱚᱴᱟᱢᱩᱴᱤ ᱡᱟᱜᱮ ᱜᱮᱥ ᱚᱢᱵᱚᱞ ᱨᱮᱱᱟᱜ ᱥᱚᱢᱚᱥᱥᱟ ᱩᱱᱤᱜᱮᱭ ᱞᱟᱹᱭ ᱠᱮᱫᱟ ᱥᱮᱭ ᱦᱤᱥᱟᱹᱵᱽ ᱛᱮᱫᱚ ᱱᱟᱜ ᱠᱷᱟᱱ ᱜᱮᱥ ᱚᱢᱵᱚᱞ ᱨᱮᱱᱟᱜ ᱨᱟᱱ ᱢᱤᱫᱴᱟᱝᱮ ᱮᱢ ᱦᱚᱴᱚᱣᱟᱠᱟᱫᱟ ᱟᱫᱚ ᱡᱟᱭᱦᱳᱠ ᱟᱡ ᱵᱟᱵᱟ ᱫᱚ ᱦᱟᱸᱜ ᱤᱱᱠᱟᱹᱜᱮ ᱢᱮᱛᱟᱭ ᱵᱤᱱ ᱡᱮᱸ ᱪᱤᱱᱛᱟᱹ ᱨᱮᱱᱟᱜ ᱫᱚ ᱪᱮᱫ ᱦᱚᱸ ᱵᱟᱝ ᱠᱟᱱᱟ ᱢᱟᱱᱮ ᱫᱚᱢᱮ ᱞᱚᱜᱚᱱ ᱥᱮ ᱛᱟᱲᱟᱦᱩᱲᱟᱹ ᱠᱟᱛᱮ ᱡᱮᱱᱚ ᱵᱟᱭ ᱦᱤᱡᱩᱜ ᱢᱟ ᱥᱚᱢᱚᱭ ᱦᱟᱛᱟᱣ ᱠᱟᱛᱮ ᱵᱮᱱ ᱦᱮᱡ ᱫᱟᱲᱮᱭᱟᱜᱼᱟ ᱛᱟᱯᱚᱨᱮ ᱤᱫᱤᱭᱮᱵᱮᱱ ᱱᱟᱜ ᱠᱷᱟᱱ ᱥᱮᱨᱚᱠᱚᱢ ᱚᱥᱩᱵᱤᱫᱟ ᱠᱷᱟᱱ ᱫᱚ ᱦᱸᱟᱜ ᱠᱷᱟᱱ ᱛᱤᱱᱟᱹᱜ ᱵᱮᱱ ᱫᱮᱨᱤᱜ ᱠᱟᱱᱟ ᱞᱟᱹᱭᱵᱤᱱ ᱱᱟᱜ ᱠᱷᱟᱱ ᱛᱟᱞᱦᱮ ᱠᱷᱟᱱ ᱫᱚ ᱟᱞᱮᱦᱚᱸ ᱦᱟᱸᱜ ᱠᱷᱟᱱ ᱤᱱᱠᱟᱹᱜᱮ ᱢᱟᱱᱮ ᱱᱚᱡᱚᱨ ᱨᱮ ᱫᱚᱦᱚᱭᱮᱭᱟ ᱟᱨᱠᱤ ᱦᱮᱸ ᱚ ᱟᱪᱪᱷᱟ ᱟᱪᱪᱷᱟ ᱟᱪᱪᱷᱟ ᱴᱷᱤᱠ ᱟᱪᱷᱮ ᱛᱟᱞᱦᱮ ᱤᱱᱠᱟᱹ ᱜᱮ ᱦᱟᱸᱜ ᱠᱷᱟᱱ ᱛᱟᱞᱦᱮ ᱤᱫᱤᱭᱮᱯᱮ ᱟᱨ ᱜᱟᱯᱟ ᱫᱚ ᱦᱟᱸᱜ ᱠᱷᱟᱱ ᱪᱮᱫᱞᱮᱠᱟ ᱛᱟᱦᱮᱱ ᱠᱟᱱᱟᱭ ᱵᱟᱭ ᱛᱟᱦᱮᱱ ᱠᱟᱱᱟ ᱟᱨ ᱡᱩᱫᱤ ᱥᱮᱨᱚᱠᱚᱢ ᱚᱥᱩᱵᱤᱫᱟ ᱢᱚᱱᱮ ᱦᱩᱭᱩᱜ ᱠᱷᱟᱱ ᱫᱚ ᱤᱥᱠᱩᱞ ᱫᱚ ᱵᱟᱝᱮ ᱵᱟᱭ ᱦᱮᱡᱞᱮᱱ ᱨᱮᱦᱚᱸᱭ ᱜᱟᱱᱚᱜ ᱜᱮᱭᱟ ᱵᱷᱟᱜᱤ ᱪᱮᱨᱦᱟ ᱯᱟᱲᱦᱟᱜ ᱢᱟᱭ ᱟᱨ ᱥᱟᱢᱱᱮ ᱨᱮ ᱦᱟᱸᱜ ᱠᱷᱟᱱ ᱯᱚᱨᱤᱠᱠᱷᱟ ᱠᱚ ᱦᱮᱱᱟᱜᱼᱟ ᱟᱨ ᱡᱚᱢ ᱧᱩ ᱪᱮᱛᱟᱱ ᱨᱮ ᱠᱟᱹᱡ ᱪᱩᱞᱩᱝ ᱚᱲᱟᱜ ᱨᱮᱦᱚᱸ ᱠᱟᱹᱡ ᱪᱩᱞᱩᱝ ᱮᱢᱟᱭ ᱯᱮ ᱟᱨ ᱮᱢᱚᱱ ᱡᱮᱱᱚ ᱵᱟᱝ ᱦᱩᱭᱩᱜᱼᱢᱟ ᱠᱷᱟᱹᱞᱤ ᱞᱟᱡᱛᱮ ᱟᱹᱰᱤ ᱜᱷᱟᱹᱲᱤᱡ ᱛᱟᱦᱮᱸᱭᱮᱱᱟᱭ ᱜᱮᱥ ᱚᱢᱵᱚᱞ ᱨᱮᱱᱟᱜ ᱥᱚᱢᱚᱥᱥᱟ ᱡᱮᱦᱮᱛᱩ ᱠᱚ ᱞᱟᱹᱭᱮᱫᱟ ᱠᱟᱨᱚᱱ ᱤᱱᱠᱟᱹᱜᱮ ᱠᱷᱟᱞᱤ ᱯᱮᱴᱮᱨᱮ ᱛᱟᱦᱮᱸ ᱞᱮᱱᱠᱷᱟᱱ ᱫᱚ ᱜᱮᱥ ᱚᱢᱵᱚᱞ ᱦᱩᱭᱩᱜ ᱜᱮᱭᱟ ᱟᱨ ᱢᱚᱥᱞᱟ ᱠᱚ ᱡᱚᱢᱟᱜ ᱡᱮᱱᱚ ᱵᱟᱭ ᱡᱚᱢ ᱢᱟ ᱟᱨ ᱱᱟᱦᱟᱜ ᱫᱚ ᱦᱸᱟᱜ ᱠᱷᱟᱱ ᱚᱱᱮ ᱠᱩᱲᱠᱩᱲᱮ ᱥᱮ ᱮᱢᱟᱱ ᱛᱮᱱᱟᱜ ᱡᱚᱢ ᱫᱚᱢᱮ ᱠᱚ ᱡᱚᱢᱟ ᱜᱤᱫᱽᱨᱟᱹ ᱚᱱᱟ ᱠᱚᱦᱚᱸ ᱠᱟᱹᱡ ᱪᱩᱞᱩᱝ ᱠᱚᱭᱮᱠ ᱫᱤᱱ ᱦᱟᱯᱳᱭ ᱚᱱᱮ ᱫᱚᱠᱟᱱ ᱨᱮᱱᱟᱜ ᱛᱮᱞᱮ ᱵᱷᱟᱡᱟ ᱠᱚ ᱟᱨ ᱚᱱᱟ ᱡᱟᱦᱟᱸ ᱯᱷᱟᱥᱴᱯᱷᱩᱰ ᱠᱚ ᱞᱟᱹᱭᱮᱫᱟ ᱵᱟᱡᱟᱨ ᱨᱮ ᱫᱚᱢᱮ ᱟᱹᱠᱷᱨᱤᱧᱚᱜᱼᱟ ᱚᱱᱟᱠᱚ ᱠᱷᱚᱱᱟᱜ ᱠᱟᱹᱡ ᱪᱷᱟᱰᱟᱨᱮ ᱛᱟᱦᱮᱱᱟ ᱟᱨ ᱚᱱᱟᱠᱚᱜᱮ ᱟᱨ ᱵᱟᱹᱲᱛᱤ ᱠᱟᱛᱮ ᱫᱟᱜ ᱧᱩ ᱦᱪᱚᱭᱮᱯᱮ ᱫᱟᱜ ᱢᱚᱱᱮ ᱦᱚᱭ ᱠᱚᱢᱜᱮ ᱧᱩᱭᱟᱭ ᱟᱪᱪᱷᱟ ᱴᱷᱤᱠ ᱟᱪᱷᱮ ᱵᱮᱥ ᱥᱚᱢᱚᱭ ᱠᱟᱛᱮ ᱦᱤᱡᱩᱜ ᱵᱤᱱ ᱟᱨ ᱛᱟᱯᱚᱨ ᱦᱟᱸᱜ ᱠᱷᱟᱱ ᱵᱮᱥ ᱞᱮᱠᱟᱛᱮ ᱚᱲᱟᱜ ᱨᱮ ᱫᱚᱦᱚᱭᱮᱯᱮ ᱦᱟᱸᱜ ᱠᱷᱟᱱ ᱟᱥᱟᱠᱚᱨᱤ ᱫᱚᱢᱮ ᱫᱚ ᱵᱟᱭ ᱚᱥᱩᱥᱛᱷᱚᱜᱼᱟ ᱞᱚᱜᱚᱱᱜᱮᱭ ᱥᱩᱥᱛᱷᱚᱜᱼᱟ ᱴᱷᱤᱠ ᱟᱪᱷᱮ ᱢᱟ ᱛᱟᱦᱞᱮ ᱡᱚᱦᱟᱨ